ᱢᱚᱬᱮ ᱜᱚᱴᱟᱝ ᱦᱚᱱᱚᱛ ᱨᱮᱱᱟᱜ ᱧᱩᱛᱩᱢᱫᱚ ᱦᱩᱭᱩᱜ ᱠᱟᱱᱟ ᱡᱟᱦᱟᱸᱫᱚ ᱥᱟᱨᱟᱭᱠᱮᱞᱟ ᱠᱷᱟᱨᱥᱟᱣᱟ ᱦᱚᱱᱚᱛ ᱟᱨ ᱫᱩᱢᱠᱟ ᱦᱚᱱᱚᱛ ᱟᱨ ᱯᱩᱨᱵᱤᱥᱤᱝᱵᱷᱩᱢ ᱦᱚᱱᱚᱛ ᱯᱟᱥᱪᱤᱢ ᱥᱤᱝᱵᱷᱩᱢ ᱦᱚᱱᱚᱛ ᱜᱤᱨᱤᱰᱤ ᱦᱚᱱᱚᱛ